ᱱᱚᱜᱼᱚᱸᱭ ᱡᱮ ᱥᱟᱢᱟᱡᱤᱠ ᱢᱤᱰᱤᱭᱟ ᱵᱤᱜᱽᱜᱟᱯᱚᱱ ᱤᱭᱟᱹ ᱫᱚ ᱤᱭᱟᱹ ᱠᱟᱱᱟ ᱱᱚᱝᱠᱟ ᱡᱮᱭᱥᱮ ᱥᱮᱬᱟ ᱥᱮᱬᱟ ᱫᱚᱠᱟᱱ ᱤᱭᱟᱹ ᱠᱚᱫᱚ ᱩᱱᱠᱩ ᱫᱚ ᱥᱮᱬᱟ ᱦᱚᱲ ᱫᱚ ᱴᱤᱵᱷᱤ ᱨᱮ ᱮᱰ ᱠᱟᱛᱮ ᱨᱮᱦᱚᱸ ᱟᱠᱚᱣᱟᱜ ᱟᱠᱚᱣᱟᱜ ᱵᱤᱡᱽᱱᱮᱥ ᱢᱟᱨᱟᱝ ᱥᱮᱡ ᱠᱚ ᱞᱟᱦᱟᱭᱮᱜᱼᱟ ᱚᱱᱟᱜᱮ ᱴᱤᱵᱷᱤ ᱡᱮᱥᱮᱠᱤ ᱨᱮᱸᱜᱮᱡ ᱚᱲᱮᱡ ᱦᱚᱲ ᱫᱚ ᱵᱟᱠᱚ ᱫᱟᱲᱮᱭᱟᱜᱼᱟ ᱥᱮ ᱚᱱᱟ ᱫᱚ ᱴᱤᱵᱷᱤᱨᱮ ᱧᱮᱞ ᱴᱤᱵᱤ ᱨᱮ ᱮᱰ ᱠᱟᱛᱮᱜ ᱦᱚᱸ ᱢᱟᱨᱟᱝ ᱦᱚᱲ ᱫᱚ ᱡᱮᱥᱮᱠᱤ ᱡᱮᱥᱮ ᱠᱤ ᱢᱟᱲᱟᱝ ᱥᱮᱫ ᱚᱯᱷᱟᱨ ᱨᱮ ᱫᱚᱦᱚ ᱠᱮᱜ ᱠᱷᱟᱱ ᱜᱮ ᱚᱱᱛᱮ ᱨᱮᱜᱮ ᱦᱚᱲ ᱠᱚ ᱥᱮ ᱡᱮᱱᱚ ᱟᱠᱚ ᱟᱨ ᱚᱱᱛᱮ ᱠᱷᱚᱱᱟᱜ ᱜᱮ ᱟᱠᱚᱣᱟᱜ ᱵᱤᱡᱽᱱᱮᱥ ᱛᱟᱠᱚ ᱞᱟᱦᱟ ᱤᱫᱤᱭᱟ ᱚᱱᱠᱟ ᱜᱮ ᱮᱱᱠᱷᱟᱱ ᱢᱟᱨᱟᱝ ᱥᱮᱫ ᱪᱟᱞᱟᱜ ᱞᱟᱹᱜᱤᱫ ᱛᱮᱫᱚ ᱴᱤᱵᱷᱤ ᱨᱮ ᱮᱰ ᱠᱟᱛᱮᱱ ᱦᱚᱸ ᱟᱯᱮ ᱢᱟᱲᱟᱝ ᱥᱮᱫ ᱯᱮ ᱥᱮᱱ ᱫᱟᱲᱮᱭᱟᱜᱼᱟ ᱛᱟᱠᱤ ᱟᱯᱮ ᱢᱟᱨᱟᱝ ᱵᱤᱡᱽᱱᱮᱥ ᱢᱮᱱᱟᱜ ᱥᱟᱱᱟᱭᱮᱫ ᱠᱚ ᱟᱯᱮ ᱴᱤᱵᱷᱤ ᱨᱮ ᱮᱰ ᱯᱮ ᱵᱮᱱᱟᱣ ᱵᱮᱱᱟᱣ ᱯᱮ ᱚᱱᱠᱟ ᱠᱟᱛᱮᱫ ᱦᱚᱸ ᱪᱮᱫ ᱞᱟᱦᱟᱜ ᱛᱟᱵᱚᱱ ᱯᱮ ᱟᱨ ᱵᱮᱥ ᱱᱟᱯᱟᱭ ᱵᱤᱡᱽᱱᱮᱥ ᱵᱚᱱ ᱠᱚᱨᱟᱣᱟ ᱟᱨ ᱟᱵᱚ ᱱᱚᱣᱟ ᱟᱵᱚᱣᱟᱜ ᱟᱛᱳ ᱫᱤᱥᱚᱢ ᱨᱮᱭᱟᱜ ᱧᱩᱛᱩᱢ ᱵᱚᱱ ᱨᱟᱥᱱᱟ ᱚᱱᱟ ᱠᱚ ᱵᱟᱠᱷᱨᱟ ᱛᱮᱜᱮ ᱥᱟᱢᱟᱡᱤᱠ ᱵᱤᱜᱽᱜᱟ ᱵᱤᱜᱽᱟᱯᱚᱱ ᱫᱚ ᱢᱟᱲᱟᱝ ᱥᱮᱫ ᱵᱚᱱ ᱞᱟᱦᱟ ᱞᱮᱠᱷᱟᱱ ᱜᱮ ᱟᱵᱚᱣᱟᱜ ᱫᱚ ᱵᱤᱡᱽᱱᱮᱥ ᱵᱮᱥ ᱱᱟᱯᱟᱭ ᱛᱮ ᱦᱩᱭᱩᱜ ᱛᱟᱵᱚᱱᱟ ᱟᱨ ᱵᱮᱥ ᱱᱟᱯᱟᱭ ᱦᱩᱭᱩᱜ ᱞᱟᱹᱜᱤᱫ ᱛᱮᱫᱚ ᱚᱱᱟ ᱠᱚ ᱨᱮᱸᱜᱮᱡ ᱚᱨᱮᱡ ᱦᱚᱲ ᱦᱚᱸ ᱢᱟᱲᱟᱝ ᱥᱮᱫ ᱞᱟᱦᱟ ᱨᱮᱭᱟᱜ ᱵᱚᱱ ᱠᱚᱥᱮᱥᱟ ᱟᱨ ᱚᱱᱟ ᱵᱚᱱ ᱪᱤᱠᱟᱹᱭᱟ ᱡᱮᱥᱮᱠᱤ ᱡᱮᱥᱮᱠᱤ ᱱᱚᱰᱮ ᱵᱳᱠᱟᱨᱳ ᱨᱮᱦᱚᱸ ᱛᱤᱱᱟᱹᱜ ᱪᱷᱚᱴᱟ ᱢᱚᱴᱟ ᱫᱚᱠᱟᱱ ᱛᱟᱦᱮᱸ ᱞᱮᱱᱟ ᱢᱟᱲᱟᱝ ᱫᱚ ᱩᱱᱠᱩ ᱜᱮ ᱱᱤᱛᱚᱜ ᱫᱚ ᱫᱷᱤᱨᱮ ᱫᱷᱤᱨᱮ ᱢᱟᱲᱟᱝ ᱥᱮᱫ ᱠᱚ ᱢᱟᱨᱟᱝ ᱢᱟᱨᱟᱝ ᱢᱟᱨᱟᱝ ᱫᱚᱠᱟᱱ ᱠᱚ ᱵᱮᱱᱟᱣ ᱤᱫᱤ ᱠᱮᱭᱟ ᱠᱤᱢᱵᱟ ᱱᱤᱛᱳᱜ ᱫᱚ ᱴᱤᱵᱷᱤ ᱠᱚᱨᱮ ᱮᱰ ᱮᱰ ᱠᱚ ᱫᱮᱠᱷᱟᱣᱮᱜᱼᱟ ᱠᱚ ᱴᱤᱵᱷᱤ ᱠᱚᱨᱮ ᱮᱰᱵᱷᱮᱴᱟᱭᱤᱡᱽ ᱠᱟᱛᱮᱫ ᱦᱚᱸ ᱢᱟᱱᱮ ᱦᱚᱲ ᱠᱚ ᱱᱤᱛᱚᱜ ᱚᱸᱰᱮ ᱠᱚ ᱦᱤᱡᱩᱜ ᱠᱟᱱᱟ ᱠᱚ ᱥᱮᱱᱚᱜ ᱠᱟᱱᱟ ᱠᱚ ᱟᱠᱚᱣᱟᱜ ᱤᱭᱟᱹ ᱠᱚ ᱵᱮᱱᱟᱣᱮᱫ ᱛᱟᱠᱚᱣᱟ ᱢᱟᱱᱮ ᱠᱤ ᱧᱩᱛᱩᱢ ᱠᱚ ᱧᱩᱛᱩᱢ ᱦᱚᱸ ᱛᱟᱠᱚ ᱢᱟᱨᱟᱝᱚᱜ ᱠᱟᱱᱟ ᱟᱨᱠᱤ ᱵᱟᱝ ᱫᱚᱠᱟᱱ ᱦᱚᱸ ᱛᱟᱠᱚ ᱚᱸᱰᱮ ᱩᱱᱟᱹᱜ ᱦᱚᱲ ᱦᱚᱲ ᱠᱚ ᱦᱤᱡᱩᱜ ᱠᱟᱱᱛᱮ ᱚᱸᱰᱮᱱᱟᱜ ᱠᱚ ᱠᱤᱨᱤᱧᱮᱜᱼᱟ ᱠᱚ ᱟᱨ ᱵᱮᱥ ᱵᱮᱥ ᱠᱚᱭᱮᱞᱤᱴᱤ ᱱᱤᱛᱳᱜ ᱫᱚᱦᱚᱭ ᱠᱷᱟᱱ ᱫᱚ ᱚᱱᱟᱜᱮ ᱛᱟᱵᱚᱱ ᱟᱵᱚᱣᱟᱜ ᱴᱤᱵᱷᱤ ᱨᱮᱦᱚᱸ ᱮᱰ ᱦᱚᱸ ᱪᱟᱞᱟᱜ ᱜᱮᱛᱟᱵᱚᱱ ᱟᱨ ᱵᱮᱱᱟᱨ ᱨᱮᱦᱚᱸ